ᱦᱮᱸ ᱤᱧᱟᱹᱜ ᱜᱷᱟᱨᱚᱸᱧᱡᱽ ᱥᱟᱢᱴᱟᱣ ᱞᱟᱹᱜᱤᱫᱛᱮ ᱤᱧ ᱫᱚ ᱱᱚᱜ ᱚᱭ ᱱᱚᱣᱟ ᱠᱚᱜᱤᱧ ᱠᱟᱹᱢᱤᱭᱟ ᱥᱮᱛᱟᱜ ᱨᱮ ᱮᱱᱛᱮᱜ ᱡᱚᱛᱚ ᱦᱚᱲᱜᱮ ᱡᱟᱹᱯᱤᱫ ᱜᱮᱞᱮ ᱛᱟᱦᱮᱱᱟ ᱛᱳ ᱥᱮᱛᱟᱜ ᱵᱮᱨᱮᱫ ᱵᱟᱲᱟ ᱠᱟᱛᱮᱜ ᱞᱟᱦᱟ ᱨᱮᱜᱮᱧ ᱵᱮᱨᱮᱫᱟ ᱵᱮᱨᱮᱫ ᱠᱟᱛᱮᱫ ᱟᱵ ᱦᱩᱛᱩᱢ ᱠᱟᱛᱮᱫ ᱛᱳ ᱤᱧᱜᱮ ᱫᱟᱠᱟ ᱩᱛᱩᱧ ᱪᱚᱱᱫᱟᱭᱫᱟ ᱛᱚᱵᱮ ᱴᱤᱯᱷᱤᱱ ᱠᱚᱧ ᱵᱮᱱᱟᱣᱟ ᱜᱤᱫᱽᱨᱟᱹ ᱞᱟᱹᱜᱤᱫ ᱛᱚᱣᱟ ᱠᱚᱧ ᱵᱮᱱᱟᱣᱟ ᱛᱚᱣᱟ ᱠᱚ ᱦᱮᱰᱮᱡ ᱮᱱᱛᱮ ᱚᱱᱟᱠᱚ ᱜᱤᱫᱽᱨᱟᱹ ᱠᱤᱱ ᱵᱮᱨᱮᱫ ᱠᱤᱱᱟᱹ ᱥᱮ ᱡᱚᱛᱚ ᱦᱚᱲ ᱜᱮᱠᱚ ᱵᱮᱨᱮᱫ ᱮᱱᱜᱮ ᱟᱫᱚ ᱴᱤᱯᱷᱤᱱ ᱠᱚᱧ ᱵᱮᱱᱟᱣ ᱟᱜ ᱠᱚᱜᱮ ᱴᱤᱯᱷᱤᱱ ᱵᱮᱱᱟᱣ ᱠᱟᱛᱮᱜ ᱛᱷᱚᱲᱟ ᱫᱚᱠᱚ ᱡᱚᱢ ᱠᱮᱜ ᱜᱮ ᱛᱷᱚᱲᱟ ᱫᱚ ᱴᱤᱯᱷᱤᱱ ᱨᱤᱧ ᱵᱷᱚᱨᱟᱣ ᱠᱚᱣᱟ ᱵᱮᱜᱨᱮ ᱛᱟᱨᱯᱚᱨᱮ ᱫᱚ ᱤᱥᱠᱩᱞ ᱫᱚ ᱴᱟᱭᱤᱢ ᱦᱩᱭᱩᱜ ᱠᱟᱱᱟ ᱥᱟᱛᱴᱟ ᱥᱟᱛᱴᱟ ᱢᱚᱫᱽᱫᱷᱮ ᱨᱮᱜᱮ ᱢᱟᱱᱮ ᱤᱥᱠᱩᱞ ᱨᱮᱫᱚ ᱯᱳᱣᱪᱷᱟᱜ ᱦᱩᱭᱩᱜ ᱠᱟᱱᱟ ᱛᱳ ᱯᱳᱭᱱᱮ ᱥᱟᱛᱴᱟᱨᱮ ᱟᱞᱮᱫᱚ ᱚᱲᱟᱜ ᱠᱷᱚᱱ ᱫᱚᱞᱮ ᱩᱰᱩᱠᱚᱜ ᱠᱟᱱᱟ ᱩᱰᱩᱠ ᱵᱟᱲᱟ ᱠᱟᱛᱮᱜ ᱱᱚᱜ ᱚᱭ ᱥᱠᱩᱴᱤ ᱛᱮᱜᱮᱧ ᱤᱫᱤ ᱦᱚᱴᱚ ᱠᱟᱹᱠᱤᱱᱟ ᱜᱤᱫᱽᱨᱟᱹ ᱢᱤᱫᱴᱮᱡ ᱫᱚ ᱥᱟᱲᱮ ᱥᱟᱛ ᱥᱟᱲᱮ ᱥᱟᱛᱴᱟ ᱥᱚᱢᱚᱭᱮ ᱯᱳᱣᱪᱷᱟᱜ ᱠᱟᱱᱟ ᱟᱨ ᱢᱤᱫᱴᱮᱡ ᱫᱚ ᱥᱟᱛᱴᱟ ᱨᱮᱜᱮ ᱞᱟᱹᱴᱩᱭᱤᱡ ᱫᱚ ᱥᱟᱛᱴᱟ ᱨᱮᱜᱮ ᱟᱨ ᱠᱟᱹᱴᱤᱡ ᱤᱡ ᱫᱚ ᱥᱟᱲᱮ ᱥᱟᱛᱴᱟᱨᱮ ᱛᱳ ᱚᱱᱠᱟ ᱞᱮᱠᱟ ᱤᱥᱠᱩᱞ ᱦᱩᱭᱩᱜ ᱠᱟᱱ ᱛᱟᱹᱠᱤᱱᱟ ᱛᱳ ᱪᱟᱞᱟᱜ ᱥᱚᱢᱚᱭ ᱫᱚ ᱢᱤᱫ ᱥᱚᱝᱜᱮ ᱪᱟᱞᱟᱜ ᱠᱟᱱᱟ ᱦᱮᱸ ᱛᱚᱵᱮ ᱠᱟᱹᱴᱤᱡ ᱤᱡ ᱫᱚ ᱥᱟᱲᱮ ᱫᱚᱥᱴᱟᱭ ᱪᱷᱩᱴᱤᱜ ᱠᱟᱱᱟ ᱟᱨ ᱞᱟᱹᱴᱩᱭᱤᱡ ᱫᱚ ᱫᱩᱴᱳᱨᱮ ᱛᱳ ᱚᱱᱠᱟᱞᱮᱠᱟ ᱤᱧ ᱫᱚ ᱚᱲᱟᱜᱨᱮ ᱩᱱᱠᱤᱱ ᱤᱫᱤ ᱦᱚᱴᱚ ᱠᱟᱛᱮᱫ ᱚᱲᱟᱜ ᱨᱮᱭᱟᱜ ᱡᱚᱜ ᱥᱟᱯᱷᱟ ᱠᱤᱪᱨᱤᱪ ᱥᱟᱯᱷᱟ ᱥᱮ ᱚᱲᱟᱜ ᱡᱚᱜ ᱢᱩᱪᱷᱟᱹᱣ ᱚᱱᱟ ᱠᱚᱧ ᱠᱚᱨᱟᱣ ᱮᱫᱟ ᱛᱟᱨᱯᱚᱨᱮ ᱥᱟᱲᱮ ᱫᱚᱥᱴᱟᱨᱮ ᱡᱚᱠᱷᱚᱱ ᱜᱤᱫᱽᱨᱟᱹ ᱠᱟᱹᱴᱤᱡ ᱤᱡ ᱟᱹᱜᱩᱭᱮᱫᱮ ᱠᱟᱱᱟ ᱛᱟᱨᱯᱚᱨᱮ ᱫᱟᱠᱟ ᱩᱛᱩ ᱚᱱᱟ ᱠᱚᱧ ᱤᱥᱤᱱ ᱫᱟ ᱛᱟᱨᱯᱚᱨᱮ ᱡᱚᱠᱷᱚᱱ ᱫᱩᱴᱳ ᱥᱚᱢᱚᱭ ᱜᱤᱫᱽᱨᱟᱹ ᱟᱜᱩᱭᱮ ᱦᱩᱭᱩᱜ ᱠᱟᱱᱟ ᱛᱚᱠᱷᱚᱱ ᱫᱚ ᱞᱟᱹᱴᱤᱭᱤᱡ ᱟᱹᱜᱩᱭᱮᱫᱮ ᱠᱟᱱᱟ ᱩᱱᱤ ᱰᱟᱹᱵᱽᱨᱟᱹᱭᱮ ᱡᱚᱢ ᱦᱚᱪᱚᱭᱮ ᱛᱟᱨᱯᱚᱨᱮ ᱡᱚᱢ ᱵᱟᱲᱟ ᱠᱟᱛᱮᱜ ᱛᱷᱚᱲᱟ ᱜᱟᱱ ᱨᱮᱥᱴ ᱠᱤᱱ ᱦᱟᱛᱟᱣᱟ ᱟᱫᱷ ᱜᱷᱚᱱᱴᱟ ᱞᱮᱠᱟ ᱛᱟᱨᱯᱚᱨᱮ ᱟᱫᱷ ᱜᱷᱚᱱᱴᱟ ᱨᱮᱥᱴ ᱦᱟᱛᱟᱣ ᱠᱟᱛᱮᱜ ᱛᱤᱱᱴᱮ ᱥᱚᱢᱚᱭ ᱩᱰᱩᱠ ᱦᱩᱭᱩᱜ ᱠᱟᱱᱟ ᱪᱟᱨᱴᱮ ᱠᱷᱚᱱ ᱯᱨᱟᱭᱵᱷᱮᱴ ᱢᱮᱱᱟᱜ ᱛᱟᱹᱠᱤᱱᱟ ᱪᱟᱨᱴᱮ ᱠᱷᱚᱱ ᱯᱨᱟᱭᱵᱷᱮᱴ ᱵᱟᱲᱟ ᱠᱟᱛᱮᱜ ᱛᱟᱨᱯᱚᱨᱮ ᱚᱱᱰᱮ ᱠᱷᱚᱡ ᱟᱵᱟᱨ ᱤᱥᱠᱩᱴᱤ ᱛᱤᱧ ᱟᱹᱜᱩ ᱠᱤᱱᱟ ᱤᱥᱠᱩᱞ ᱚᱱᱰᱮ ᱠᱷᱚᱱ ᱟᱹᱜᱩ ᱠᱟᱛᱮᱫ ᱛᱟᱨᱯᱚᱨᱮ ᱚᱸᱰᱮ ᱠᱷᱚᱱ ᱟᱹᱜᱩ ᱠᱟᱛᱮᱫ ᱱᱚᱜᱼᱚᱭ ᱚᱲᱟᱜ ᱨᱮᱭᱟᱜ ᱡᱚᱢᱟᱜ ᱠᱚ ᱟᱵᱟᱨ ᱛᱮᱭᱟᱨ ᱦᱩᱭᱩᱜ ᱠᱟᱱᱟ ᱟᱨ ᱡᱚᱢᱟᱜ ᱠᱚ ᱱᱚᱜᱼᱚᱭ ᱴᱤᱯᱷᱤᱱ ᱵᱮᱱᱟᱣ ᱨᱮᱭᱟᱜ ᱢᱮᱱᱟᱜᱼᱟ ᱴᱤᱯᱷᱤᱱ ᱠᱚᱧ ᱵᱮᱱᱟᱣ ᱟᱜ ᱠᱤᱱᱜᱮ ᱛᱟᱨᱯᱚᱨᱮ ᱵᱮᱱᱟᱣ ᱠᱟᱛᱮᱫ ᱟᱫᱚ ᱛᱟᱨᱯᱚᱨᱮ ᱠᱤᱱ ᱡᱚᱢ ᱠᱮᱫ ᱜᱮ ᱛᱟᱨᱯᱚᱨᱮ ᱚᱞᱚᱜ ᱯᱟᱲᱦᱟᱜ ᱛᱟᱨᱯᱚᱨᱮ ᱠᱤᱱ ᱫᱩᱲᱩᱵᱟ ᱟᱨᱦᱚᱸ ᱱᱚᱜᱼᱚᱭ ᱚᱲᱟᱜ ᱠᱚ ᱨᱮᱭᱟᱜ ᱠᱟᱹᱢᱤ ᱦᱚᱸ ᱢᱮᱱᱟᱜ ᱢᱮᱱᱟᱜᱼᱟ ᱥᱟᱡᱟᱣ ᱜᱩᱪᱷᱟᱹᱣ ᱠᱤᱪᱨᱤᱪ ᱠᱚ ᱛᱟᱨᱯᱚᱨᱮ ᱚᱱᱟ ᱠᱚᱦᱚᱸ ᱢᱚᱸᱡᱽᱛᱮ ᱜᱩᱪᱷᱟᱹᱣ ᱵᱟᱲᱟ ᱠᱟᱛᱮᱫ ᱛᱟᱯᱚᱨᱮ ᱱᱩᱠᱤᱱ ᱫᱚ ᱡᱚᱢ ᱵᱟᱲᱟ ᱠᱟᱛᱮᱫ ᱡᱟᱹᱯᱤᱫ ᱠᱮᱫ ᱜᱮ ᱟᱨ ᱤᱧ ᱫᱚ ᱱᱚᱛᱮ ᱚᱲᱟᱜ ᱨᱮᱭᱟᱜ ᱠᱟᱹᱢᱤ ᱠᱚᱧ ᱜᱩᱪᱷᱟᱹᱣ ᱠᱮᱫ ᱜᱮ ᱱᱚᱝᱠᱟ ᱞᱮᱠᱟᱛᱮ ᱤᱧᱟᱹᱜ ᱥᱚᱝᱥᱟᱨ ᱫᱩᱧ ᱜᱩᱪᱷᱟᱹᱣ ᱮᱫᱟ